ᱡᱤᱭᱟᱹᱞᱤ ᱟᱥᱩᱞ ᱨᱮᱭᱟᱜ ᱫᱚ ᱱᱚᱣᱟ ᱠᱟᱱᱟ ᱯᱨᱚᱯᱷᱤᱴ ᱫᱚ ᱦᱚᱸᱜᱼᱚᱭ ᱡᱮ ᱰᱟᱝᱨᱤ ᱵᱚᱱ ᱪᱟᱥᱮᱫ ᱠᱚᱣᱟ ᱢᱮᱯᱚᱢ ᱵᱚᱱ ᱪᱟᱥᱮᱫ ᱠᱚᱣᱟ ᱦᱮᱸ ᱱᱩᱠᱩ ᱴᱷᱮᱱ ᱢᱤᱫᱴᱮᱱ ᱮᱢᱚᱱ ᱡᱮ ᱚᱨᱡᱚᱱ ᱧᱟᱢᱚᱜᱼᱟ ᱦᱚᱸᱜᱼᱚᱭ ᱡᱮ ᱜᱩᱨᱤᱡ ᱦᱮᱱᱟᱜᱼᱟ ᱜᱩᱨᱤᱡ ᱥᱟᱨ ᱪᱮᱫᱼᱮ ᱪᱤᱠᱟᱹᱭᱟ ᱩᱱᱟᱹᱜ ᱜᱩᱨᱤᱡᱼᱮ ᱠᱟᱹᱢᱤᱭᱟ ᱧᱮᱞᱟᱵᱚᱱ ᱥᱟᱨ ᱵᱚᱱ ᱮᱢᱟᱜ ᱠᱟᱱᱟ ᱠᱷᱮᱛ ᱨᱮ ᱥᱟᱨ ᱮᱢ ᱮᱢ ᱵᱟᱹᱲᱤᱡ ᱪᱟᱵᱟ ᱠᱟᱜ ᱠᱟᱱᱟ ᱡᱮ ᱠᱳᱱᱳ ᱜᱮ ᱠᱷᱮᱛ ᱠᱤ ᱜᱚᱰᱟ ᱜᱩᱨᱤᱡ ᱮᱢᱟᱜ ᱢᱮ ᱜᱩᱨᱤᱡ ᱮᱢᱟᱜ ᱢᱮ ᱟᱞᱟᱫᱟ ᱜᱮ ᱚᱱᱟ ᱡᱤᱱᱤᱥ ᱫᱚ ᱦᱩᱭᱩᱜᱼᱟ ᱟᱞᱩ ᱵᱤᱞᱟᱹᱛᱤ ᱡᱮᱠᱳᱱᱳ ᱡᱤᱱᱤᱥ ᱜᱮ ᱪᱮᱫ ᱪᱚᱝ ᱦᱩᱲᱩ ᱵᱤᱞᱟᱹᱛᱤ ᱟᱞᱩ ᱥᱟᱨ ᱡᱩᱫᱤᱢ ᱮᱢᱟᱣᱟᱫᱟ ᱢᱤᱫ ᱫᱷᱟᱣ ᱜᱮ ᱵᱷᱟᱹᱞᱤ ᱪᱮᱦᱨᱟ ᱧᱮᱞᱮᱱᱟ ᱫᱚᱥᱟᱨ ᱵᱟᱨ ᱫᱚ ᱥᱟᱨ ᱡᱩᱫᱤ ᱵᱟᱢ ᱮᱢᱟᱣᱟᱫᱟ ᱚᱱᱟᱫᱚ ᱴᱷᱟᱠᱴᱷᱤᱠ ᱦᱩᱭ ᱦᱚᱸ ᱵᱟᱝ ᱦᱩᱭᱩᱜᱼᱟ ᱚᱱᱟᱛᱤᱧ ᱢᱮᱱ ᱮᱫᱟ ᱱᱩᱠᱩ ᱢᱮᱨᱚᱢ ᱰᱟᱝᱨᱤ ᱟᱥᱩᱞ ᱫᱚ ᱫᱚᱢᱮ ᱜᱮ ᱡᱟᱨᱩᱲᱟ ᱱᱩᱠᱩ ᱪᱮᱫ ᱵᱚᱱ ᱠᱷᱟᱣᱟ ᱠᱚᱣᱟ ᱵᱤᱨ ᱵᱚᱱ ᱤᱫᱤ ᱠᱚᱣᱟ ᱜᱷᱟᱸᱥ ᱠᱚ ᱡᱚᱢᱟ ᱯᱟᱞᱦᱟ ᱠᱚ ᱡᱚᱢᱟ ᱟᱹᱜᱩ ᱠᱚᱣᱟ ᱵᱚᱱ ᱥᱚᱢᱚᱭ ᱨᱮ ᱡᱩᱫᱤ ᱫᱟᱜ ᱢᱟᱲᱤ ᱠᱚ ᱢᱮᱱᱟᱜᱼᱟ ᱫᱟᱜ ᱢᱟᱲᱤ ᱠᱟᱹᱴᱤᱡ ᱵᱚᱱ ᱮᱢᱟᱫ ᱠᱚᱜᱮ ᱪᱮᱫ ᱪᱚᱝ ᱫᱟᱜ ᱛᱮᱫ ᱫᱟᱠᱟ ᱫᱚ ᱱᱟᱦᱳᱭ ᱛᱚ ᱵᱟᱝ ᱨᱮᱦᱚᱸ ᱛᱟᱨᱯᱚᱨ ᱡᱮᱦᱮᱛᱩ ᱚᱱᱠᱟ ᱠᱷᱳᱞ ᱠᱚ ᱜᱷᱟᱸᱥ ᱠᱚ ᱮᱴᱟᱜ ᱤᱭᱟᱹ ᱠᱚ ᱠᱤ ᱵᱚᱞᱮ ᱵᱩᱥᱩᱯ ᱠᱚ ᱮᱢᱟᱣᱟᱠᱚ ᱞᱮᱠᱷᱟᱱ ᱜᱟᱱᱚᱜ ᱜᱮᱭᱟ ᱟᱨ ᱡᱩᱫᱤ ᱵᱟᱢ ᱫᱟᱲᱮᱭᱟᱠᱚᱣᱟ ᱞᱮᱠᱷᱟᱱ ᱚᱱᱮ ᱠᱟᱹᱴᱤᱡ ᱩᱥᱩᱞ ᱧᱚᱜ ᱠᱚ ᱧᱮᱞᱚᱜᱼᱟ ᱟᱨ ᱪᱮᱫ ᱚᱱᱟ ᱠᱚ ᱡᱩᱫᱤᱢ ᱠᱷᱟᱣᱟᱣ ᱫᱟᱲᱮᱭᱟᱠᱚᱣᱟ ᱮᱱᱠᱷᱟᱱ ᱢᱚᱴᱟᱢᱩᱴᱤ ᱵᱷᱟᱹᱜᱤ ᱜᱮᱭᱟ ᱟᱨ ᱪᱮᱫ ᱪᱚᱝ ᱢᱟᱱᱮ ᱦᱚᱲᱢᱚ ᱠᱚ ᱵᱮᱱᱟᱜ ᱛᱟᱠᱚᱣᱟ ᱦᱩᱸ ᱟᱨ ᱩᱥᱩᱞ ᱦᱚᱸᱠᱚ ᱩᱥᱩᱞᱚᱜᱼᱟ ᱦᱩᱸ ᱚᱱᱟᱛᱤᱧ ᱢᱮᱱ ᱮᱫᱟ ᱱᱩᱠᱩ ᱪᱟᱥ ᱦᱚᱸ ᱵᱷᱟᱹᱜᱤ ᱜᱮᱭᱟ ᱟᱨ ᱪᱮᱫ ᱪᱚᱝ ᱚᱱᱟᱛᱤᱧ ᱢᱮᱱ ᱮᱫᱟ ᱰᱟᱝᱨᱤ ᱢᱮᱨᱚᱢ ᱪᱟᱥ ᱫᱚ ᱠᱷᱩᱵ ᱜᱮ ᱡᱚᱨᱩᱲᱤ ᱫᱚᱨᱠᱟᱨ ᱠᱟᱱᱟ ᱪᱮᱫ ᱪᱚᱝ ᱠᱟᱨᱚᱱ ᱱᱩᱠᱩ ᱴᱷᱮᱱ ᱢᱤᱫᱴᱮᱱ ᱢᱟᱱᱮ ᱟᱭ ᱧᱟᱢᱚᱜᱠᱟᱱᱟ ᱟᱭ ᱫᱚ ᱪᱮᱫ ᱱᱚᱜᱼᱚᱭ ᱜᱩᱨᱤᱡ ᱵᱚᱱ ᱧᱟᱢ ᱮᱫᱟ ᱱᱚᱜᱼᱚᱭ ᱠᱷᱮᱛ ᱠᱚᱨᱮ ᱵᱚᱱ ᱮᱢᱟᱜ ᱠᱟᱱᱟ ᱵᱚᱱ ᱡᱮ ᱠᱚᱱᱳ ᱠᱚᱨᱮ ᱜᱮ ᱱᱚᱣᱟ ᱜᱩᱨᱤᱡ ᱫᱚᱨᱠᱟᱨᱚᱜ ᱠᱟᱱᱟ ᱪᱮᱫ ᱪᱚᱝ ᱦᱩᱸ ᱚᱱᱟᱛᱮ ᱤᱧ ᱫᱩᱧ ᱢᱮᱱ ᱮᱫᱟ ᱰᱟᱝᱨᱤ ᱢᱮᱨᱚᱢ ᱫᱚ ᱪᱟᱥ ᱫᱚ ᱵᱷᱟᱹᱜᱤ ᱜᱮᱭᱟ ᱟᱨ ᱪᱮᱫ ᱪᱚᱝ